ᱤᱧᱟᱝ ᱴᱚᱴᱷᱟ ᱨᱮᱫᱚ ᱛᱨᱤᱱᱚᱢᱡᱩᱞ ᱠᱚᱝᱜᱽᱨᱮᱥ ᱢᱮᱱᱟᱜ ᱠᱚᱣᱟ ᱟᱨ ᱩᱱᱠᱩ ᱠᱚᱨᱮᱱ ᱮᱡᱮᱱᱴ ᱠᱚᱫᱚ ᱤᱧ ᱫᱚ ᱟᱹᱰᱤ ᱜᱟᱱ ᱟᱭᱢᱟ ᱨᱚᱠᱚᱢ ᱥᱟᱦᱟᱡᱡᱚ ᱠᱚ ᱮᱢ ᱟᱠᱟᱫᱤᱧᱟ ᱟᱨ ᱵᱷᱟᱜᱮ ᱜᱮᱠᱚ ᱠᱟᱢᱤ ᱦᱚᱨᱟᱭ ᱮᱫᱟ